ᱥᱟᱱᱛᱟᱲ ᱥᱚᱢᱟᱡᱽ ᱨᱮᱭᱟᱜ ᱡᱚᱢ ᱧᱩ ᱵᱩᱜᱤ ᱵᱟᱹᱲᱤᱡ ᱢᱮᱱ ᱛᱮᱫᱚ ᱤᱧ ᱡᱮᱴᱩᱠᱩ ᱤᱧᱟᱹᱜ ᱢᱚᱱᱮ ᱦᱩᱭ ᱠᱟᱱᱟ ᱚᱱᱟᱧ ᱞᱟᱹᱭ ᱫᱟ ᱟᱵᱚ ᱥᱟᱱᱛᱟᱲ ᱥᱚᱢᱟᱡᱽ ᱨᱮ ᱥᱮᱫᱟᱭ ᱠᱷᱚᱱᱟᱜ ᱜᱮ ᱤᱧ ᱵᱟᱰᱟᱭᱟ ᱦᱟᱹᱰᱤ ᱯᱟᱹᱣᱨᱟᱹ ᱯᱨᱚᱪᱚᱞᱚᱱ ᱢᱮᱱᱟᱜ ᱛᱟᱵᱳᱱᱟ ᱡᱚᱱᱚᱢ ᱨᱮᱦᱚᱸ ᱦᱟᱺᱰᱤ ᱜᱩᱡᱩᱜ ᱨᱮᱦᱚᱸ ᱦᱟᱺᱰᱤ ᱵᱟᱯᱞᱟ ᱨᱮᱦᱚᱸ ᱦᱟᱺᱰᱤ ᱡᱚᱛᱚ ᱨᱮᱦᱚᱸ ᱦᱟᱺᱰᱤ ᱛᱚ ᱱᱚᱣᱟ ᱦᱟᱹᱰᱤ ᱴᱷᱤᱠ ᱜᱮᱭᱟ ᱟᱵᱚ ᱚᱲᱟᱜ ᱨᱮᱜᱮ ᱵᱚ ᱛᱳᱭᱨᱤ ᱫᱟ ᱴᱷᱤᱠ ᱜᱮᱭᱟ ᱠᱤᱱᱛᱩ ᱱᱚᱣᱟ ᱦᱟᱺᱰᱤ ᱡᱚᱫᱤ ᱟᱵᱚ ᱫᱤᱱᱮ ᱫᱤᱱᱮᱧ ᱧᱮᱞᱼᱟ ᱟᱵᱚ ᱫᱤᱱᱮ ᱫᱤᱱᱮ ᱧᱮᱞ ᱫᱟ ᱱᱚᱣᱟ ᱦᱟᱺᱰᱤ ᱟᱹᱰᱤ ᱟᱸᱴ ᱚᱛᱤᱨᱤᱠᱛᱚ ᱪᱟᱞᱟᱜ ᱠᱟᱱ ᱛᱟᱵᱳᱱᱟ ᱠᱤᱱᱛᱩ ᱚᱱᱟ ᱦᱟᱺᱰᱤ ᱥᱚᱢᱟᱡ ᱨᱮ ᱡᱮᱨᱚᱢ ᱯᱨᱚᱛᱷᱚᱢ ᱥᱚᱢᱚᱭ ᱡᱮᱨᱚᱠᱚᱢ ᱛᱟᱦᱮᱸ ᱠᱟᱱᱟ ᱚᱱᱠᱟ ᱜᱮ ᱡᱚᱫᱤ ᱛᱟᱦᱮᱱᱟ ᱮᱵᱚᱝ ᱡᱮᱴᱩᱠᱩ ᱫᱚᱨᱠᱟᱨᱟ ᱤᱱᱟᱹ ᱴᱩᱠᱩ ᱜᱮ ᱡᱚᱫᱤ ᱵᱚᱱ ᱵᱮᱵᱚᱦᱟᱨᱟ ᱤᱱᱟᱹ ᱠᱷᱚᱡ ᱵᱟᱹᱲᱛᱤ ᱡᱮᱱᱚ ᱟᱞᱚ ᱦᱩᱭᱩᱜ ᱚᱱᱠᱟ ᱢᱚᱱᱮ ᱞᱮᱠᱷᱟᱡ ᱚᱱᱠᱟ ᱜᱮ ᱡᱚᱫᱤ ᱠᱚᱨᱟᱣ ᱞᱮᱠᱷᱟᱡ ᱢᱟᱱᱮ ᱟᱹᱰᱤ ᱵᱷᱟᱜᱮ ᱦᱩᱭᱩᱜᱼᱟ ᱟᱨ ᱟᱵᱚᱣᱟᱜ ᱡᱚᱢ ᱧᱩ ᱨᱮᱫᱚ ᱟᱹᱰᱤ ᱜᱮ ᱢᱟᱱᱮ ᱟᱹᱰᱤ ᱢᱟᱱᱮ ᱢᱚᱡᱽ ᱛᱮᱜᱮ ᱡᱮᱢᱚᱱ ᱯᱨᱟᱠᱤᱛᱤᱠ ᱠᱷᱚᱱ ᱡᱟᱦᱟᱸ ᱠᱚ ᱧᱟᱢᱚᱜᱼᱟ ᱚᱱᱟ ᱠᱚᱜᱮ ᱟᱵᱚᱣᱟᱜ ᱡᱚᱢ ᱧᱩ ᱨᱮᱵᱚ ᱞᱟᱜᱟᱣᱟ ᱟᱵᱚ ᱡᱮᱢᱚᱱ ᱡᱟᱸᱦᱟᱱᱟᱜ ᱯᱷᱮᱠᱴᱟᱨᱤ ᱛᱳᱭᱨᱤ ᱡᱤᱱᱤᱥ ᱫᱚ ᱥᱟᱱᱛᱟᱲ ᱠᱤᱱᱛᱩ ᱠᱷᱩᱵ ᱮᱠᱴᱟ ᱛᱳᱭᱨᱤ ᱡᱤᱱᱤᱥ ᱫᱚ ᱵᱟᱠᱚ ᱠᱩᱥᱤᱭᱟᱜᱼᱟ ᱠᱟᱨᱚᱱ ᱯᱨᱟᱠᱨᱤᱛᱤᱠ ᱠᱷᱚᱱ ᱡᱟᱸᱦᱟ ᱟᱲᱟᱜ ᱥᱟᱠᱟᱢ ᱡᱚ ᱯᱷᱚᱞ ᱜᱟᱰᱟ ᱠᱷᱚᱡ ᱦᱟᱹᱠᱩ ᱥᱮᱸᱫᱽᱨᱟ ᱡᱤᱞ ᱦᱟᱡᱟᱨ ᱢᱮᱥᱟᱞ ᱚᱱᱟ ᱠᱚᱜᱮ ᱵᱚ ᱠᱩᱥᱤᱭᱟᱜᱼᱟ ᱟᱵᱚ ᱮᱵᱚᱝ ᱚᱱᱟ ᱠᱚᱜᱮ ᱵᱚ ᱡᱚᱢᱟ ᱤᱧ ᱢᱚᱱᱮᱭᱟ ᱱᱚᱣᱟ ᱫᱚ ᱯᱟᱪᱮᱜ ᱥᱟᱥᱛᱷᱚ ᱯᱚᱠᱠᱷᱮ ᱫᱚ ᱟᱹᱰᱤ ᱜᱮ ᱵᱷᱟᱜᱮᱭᱟ ᱟᱹᱰᱤ ᱜᱮ ᱱᱟᱯᱟᱭᱟ ᱚᱱᱟ ᱛᱤᱧ ᱢᱮᱱᱟ ᱦᱟᱺᱰᱤ ᱯᱟᱹᱣᱨᱟᱹ ᱦᱚᱸ ᱱᱟᱦᱟᱜ ᱨᱮᱱ ᱜᱤᱫᱟᱹᱨᱼᱯᱤᱫᱟᱹᱨ ᱟᱹᱰᱤ ᱡᱟᱹᱥᱛᱤ ᱠᱚ ᱧᱩᱭᱮᱫᱟ ᱟᱹᱰᱤ ᱡᱟᱹᱥᱛᱤ ᱠᱚ ᱧᱩᱭᱮᱫᱟ ᱱᱚᱣᱟ ᱫᱚ ᱡᱚᱫᱚ ᱟᱵᱚᱣᱟᱜ ᱥᱚᱢᱟᱡᱽ ᱨᱮ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸᱭ ᱯᱟᱸᱪ ᱪᱷᱚ ᱡᱚᱱ ᱟᱛᱳ ᱨᱮᱠᱚ ᱛᱟᱦᱮᱱᱟ ᱩᱱᱠᱩ ᱡᱚᱫᱤ ᱠᱚ ᱴᱷᱤᱠᱼᱟ ᱡᱮ ᱟᱛᱳᱨᱮ ᱡᱮᱴᱩᱠᱩ ᱢᱟᱱᱮ ᱦᱤᱥᱟᱹᱵ ᱨᱮᱭᱟᱜ ᱦᱤᱥᱟᱹᱵ ᱨᱮ ᱡᱮᱴᱩᱠᱩ ᱦᱟᱺᱰᱤ ᱯᱟᱹᱣᱨᱟᱹ ᱤᱱᱟᱹ ᱠᱷᱚᱡ ᱵᱟᱹᱲᱛᱤ ᱫᱚ ᱵᱟᱵᱚ ᱪᱟᱹᱭᱼᱟ ᱵᱟᱝ ᱫᱚᱨᱠᱟᱨᱟ ᱛᱟᱦᱚᱞᱮ ᱤᱧ ᱢᱚᱱᱮᱭᱟ ᱯᱟᱥᱮᱡ ᱟᱵᱚᱣᱟᱜ ᱥᱚᱢᱟᱡ ᱟᱨᱚ ᱢᱚᱡᱽ ᱛᱮ ᱛᱟᱦᱮᱱ ᱛᱟᱵᱚᱱᱟ